ᱚᱞᱚᱜ ᱯᱟᱲᱦᱟᱣ ᱚᱞᱚᱜ ᱯᱟᱲᱦᱟᱣ ᱵᱟᱨᱮᱛᱮ ᱠᱤᱪᱷᱩᱜᱟᱱ ᱞᱟᱹᱭᱵᱤᱱ ᱚᱱᱟ ᱥᱟᱶᱛᱮ ᱪᱮᱫ ᱠᱚ ᱟᱹᱵᱤᱱ ᱵᱤᱱ ᱠᱩᱥᱤᱭᱟᱜᱼᱟ ᱚᱱᱟ ᱠᱚ ᱵᱟᱨᱮᱛᱮ ᱠᱤᱪᱷᱩ ᱵᱤᱱ ᱞᱟᱹᱭ ᱟᱸᱡᱚᱢᱟ ᱚᱞᱚᱜ ᱯᱟᱲᱦᱟᱣ ᱫᱚ ᱟᱹᱞᱤᱧ ᱟᱹᱰᱤ ᱦᱩᱰᱤᱧ ᱦᱩᱰᱤᱧ ᱜᱤᱫᱽᱨᱟᱹ ᱠᱷᱚᱱᱟᱜ ᱜᱮᱞᱤᱧ ᱮᱦᱚᱵ ᱟᱠᱟᱫ ᱛᱟᱦᱮᱱᱟ ᱟᱨ ᱚᱞ ᱯᱟᱲᱦᱟᱣ ᱥᱟᱶ ᱥᱟᱶᱛᱮ ᱟᱹᱞᱤᱧ ᱜᱤᱫᱽᱨᱟᱹ ᱠᱷᱚᱱᱟᱜ ᱜᱮ ᱟᱹᱞᱤᱧᱟᱜ ᱵᱮᱥᱤ ᱤᱱᱴᱟᱨᱮᱥᱴ ᱫᱚ ᱠᱷᱮᱞ ᱠᱩᱫᱽᱨᱮ ᱛᱟᱦᱮᱸ ᱠᱟᱱᱟ ᱠᱷᱮᱞ ᱠᱩᱫ ᱫᱚᱢᱮ ᱠᱷᱮᱞ ᱠᱩᱫ ᱥᱟᱱᱟ ᱞᱤᱧᱟᱹ ᱚᱞ ᱯᱟᱲᱦᱟᱣ ᱥᱟᱶ ᱥᱟᱶᱛᱮ ᱡᱮᱭᱥᱮ ᱠᱤ ᱢᱟᱨᱟᱝ ᱤᱫᱤᱭᱮᱱᱟᱞᱤᱧ ᱚᱱᱠᱟᱜᱮ ᱚᱞ ᱯᱟᱲᱦᱟᱣ ᱵᱟᱹᱭ ᱵᱟᱹᱭ ᱛᱮᱞᱤᱧ ᱨᱟᱠᱟᱵ ᱤᱫᱤᱭᱮᱱᱟ ᱠᱷᱮᱞ ᱠᱚᱦᱚᱸ ᱚᱱᱠᱟᱜᱮ ᱟᱹᱰᱤᱜᱟᱱᱞᱤᱧ ᱦᱟᱱᱟ ᱱᱟᱣᱟ ᱠᱷᱮᱞ ᱠᱚᱨᱮᱞᱤᱧ ᱤᱱᱴᱟᱨᱮᱥᱴᱮᱰ ᱵᱟᱲᱟ ᱠᱮᱜᱼᱟ ᱞᱤᱧ ᱠᱷᱮᱞ ᱦᱚᱸ ᱟᱹᱰᱤ ᱴᱷᱤᱠ ᱞᱤᱧ ᱠᱷᱮᱞᱟ ᱯᱷᱩᱴᱵᱚᱞ ᱠᱨᱤᱠᱮ ᱵᱷᱚᱞᱤᱵᱚᱞ ᱠᱚ ᱚᱱᱟ ᱠᱚᱨᱮ ᱠᱷᱮᱞ ᱨᱮ ᱵᱮᱥᱤ ᱟᱹᱞᱤᱧ ᱤᱱᱴᱮᱨᱮᱥᱴ ᱢᱮᱱᱟᱜ ᱞᱤᱧᱟᱹ ᱯᱟᱲᱦᱟᱣ ᱥᱟᱶ ᱥᱟᱶᱛᱮ ᱵᱮᱥᱤᱨ ᱵᱷᱟᱜᱽ ᱠᱷᱮᱞ ᱥᱮᱫ ᱟᱹᱞᱤᱧᱟᱜ ᱢᱚᱱᱮᱭ ᱫᱟᱹᱲᱟ ᱟᱨ ᱯᱟᱲᱦᱟᱣ ᱦᱚᱸ ᱱᱤᱛᱳᱜ ᱯᱟᱲᱦᱟᱜ ᱠᱟᱱ ᱜᱮᱭᱟᱞᱤᱧ ᱯᱟᱲᱦᱟᱣ ᱯᱟᱲᱦᱟᱣᱛᱮ ᱡᱟᱦᱟᱱᱟᱜ ᱠᱚ ᱚᱱᱠᱟ ᱡᱩᱫᱤ ᱪᱮᱥᱴᱟᱭᱮᱫᱼᱟᱹᱞᱤᱧ ᱪᱟᱹᱠᱨᱤ ᱵᱟᱹᱠᱨᱤ ᱠᱚᱦᱚᱸ ᱟᱨ ᱠᱷᱮᱞ ᱠᱩᱫ ᱨᱮᱦᱚᱸ ᱯᱟᱨᱴᱤᱥᱤᱯᱮᱴᱮᱫ ᱜᱮᱭᱟᱞᱤᱧ ᱵᱮᱥᱤᱨ ᱵᱷᱟᱜᱽ ᱠᱷᱮᱞ ᱠᱚ ᱯᱟᱨᱴᱤᱥᱤᱯᱮᱴ ᱟᱹᱞᱤᱧ ᱱᱤᱛᱳᱜ ᱵᱟᱦᱨᱮ ᱠᱚᱫᱚ ᱱᱤᱭᱟᱹ ᱠᱚᱞᱮᱡᱽ ᱠᱚ ᱱᱤᱭᱟᱹ ᱟᱹᱛᱩ ᱥᱩᱨ ᱥᱩᱯᱩᱨ ᱠᱚᱨᱮ ᱠᱷᱮᱞ ᱠᱚᱫᱚ ᱦᱩᱭᱩᱜ ᱠᱟᱱᱟ ᱠᱨᱤᱠᱮᱴ ᱯᱷᱩᱴᱵᱚᱞ ᱵᱷᱚᱞᱤᱵᱚᱞ ᱠᱚ ᱱᱚᱣᱟ ᱠᱚ ᱠᱷᱮᱞ ᱵᱟᱲᱟ ᱦᱩᱭᱩᱜ ᱠᱟᱱᱟ ᱠᱷᱮᱞ ᱠᱚ ᱥᱟᱶ ᱥᱟᱶᱛᱮ ᱱᱤᱡᱮ ᱦᱚᱲᱢᱚ ᱞᱟᱹᱜᱤᱫ ᱛᱮᱦᱚᱸ ᱫᱟᱹᱲ ᱫᱷᱟᱯ ᱦᱟᱱᱛᱮ ᱱᱟᱛᱮ ᱦᱮᱞᱛᱷ ᱴᱷᱤᱠ ᱞᱟᱹᱜᱤᱫᱛᱮ ᱠᱚᱨᱟᱣ ᱦᱩᱭᱩᱜ ᱠᱟᱱᱟ ᱯᱟᱲᱦᱟᱣ ᱥᱟᱶ ᱥᱟᱶᱛᱮ ᱠᱷᱮᱞ ᱠᱚ ᱞᱟᱹᱜᱤᱫ ᱦᱚᱸ ᱟᱹᱰᱤ ᱦᱚᱲᱢᱚ ᱞᱟᱹᱜᱤᱫ ᱡᱟᱹᱨᱩᱨᱤ ᱠᱟᱱᱟ ᱛᱟᱠᱤ ᱦᱚᱲᱢᱚ ᱴᱷᱤᱠ ᱛᱟᱦᱮᱱᱟ ᱦᱚᱲᱢᱚ ᱥᱟᱶ ᱥᱟᱶᱛᱮ ᱛᱤᱱᱟᱹᱜ ᱵᱤᱱ ᱫᱟᱹᱲ ᱫᱷᱟᱯᱟ ᱩᱱᱟᱹᱜ ᱦᱚᱲᱢᱚᱨᱮ ᱴᱷᱤᱠ ᱵᱩᱡᱷᱟᱹᱜᱼᱟ ᱟᱨ ᱠᱷᱮᱞ ᱵᱟᱹᱵᱤᱱ ᱠᱷᱮᱞ ᱞᱮᱠᱷᱟᱱ ᱫᱚ ᱦᱚᱲᱢᱚ ᱦᱚᱸ ᱴᱷᱤᱠ ᱵᱟᱭ ᱛᱟᱦᱮᱱᱟ ᱟᱨ ᱯᱟᱲᱦᱟᱣ ᱥᱩᱢᱩᱝ ᱯᱟᱲᱦᱟᱣ ᱛᱮᱦᱚᱸ ᱵᱚᱦᱚᱜᱨᱮ ᱴᱷᱤᱠ ᱡᱚᱛᱚ ᱡᱤᱱᱤᱥ ᱩᱭᱦᱟᱹᱨ ᱵᱟᱭ ᱛᱟᱦᱮᱱᱟ ᱚᱱᱟᱛᱮ ᱯᱟᱲᱦᱟᱣ ᱥᱟᱶ ᱥᱟᱶᱛᱮ ᱠᱷᱮᱞ ᱠᱚᱫᱚ ᱦᱟᱸᱜ ᱟᱹᱰᱤ ᱡᱚᱨᱩᱨᱤ ᱜᱮᱞᱤᱧ ᱵᱩᱡᱷᱟᱹᱣᱟ ᱚᱱᱟᱛᱮ ᱠᱷᱮᱞ ᱠᱚᱨᱮᱦᱚᱸ ᱟᱹᱰᱤ ᱤᱱᱴᱟᱨᱮᱥᱴ ᱢᱮᱱᱟᱜ ᱞᱤᱧᱟᱹ